ᱦᱟᱢᱟᱞ ᱦᱚᱲᱢᱚ ᱦᱚᱲᱟᱜ ᱤᱭᱟᱹ ᱮᱦᱚᱵ ᱞᱮᱱ ᱠᱷᱟᱱ ᱫᱚ ᱫᱟᱜ ᱫᱩᱞ ᱵᱩᱰᱷᱤ ᱫᱚᱠᱚ ᱦᱚᱦᱚ ᱟᱭᱟ ᱟᱫᱚ ᱫᱟᱜ ᱫᱩᱞ ᱵᱩᱰᱷᱤ ᱫᱚ ᱩᱱᱤ ᱟᱣᱨᱤ ᱦᱩᱭᱩᱜ ᱫᱷᱟᱵᱤᱡ ᱫᱚ ᱩᱱᱤ ᱫᱚ ᱤᱥᱠᱤᱨ ᱵᱟᱲᱟᱭᱮᱭᱟᱭᱮ ᱟᱨᱮ ᱦᱩᱭᱩᱜ ᱨᱮᱭᱟᱜᱼᱮ ᱪᱮᱥᱴᱟᱭᱟ ᱛᱤᱨᱮᱭ ᱦᱩᱭᱩᱜᱼᱟ ᱟᱨᱮᱭ ᱦᱚᱨᱦᱚ ᱠᱟᱭᱟ ᱟᱨ ᱱᱮᱛᱟᱨ ᱫᱚᱠᱚ ᱵᱟᱡᱟᱨ ᱠᱚ ᱤᱫᱤᱭᱮᱫ ᱠᱚᱣᱟ ᱦᱟᱸᱥᱯᱟᱛᱟᱞ ᱚᱸᱰᱮ ᱠᱚ ᱦᱩᱭ ᱚᱪᱚᱭᱮᱫ ᱠᱚᱣᱟ ᱟᱨ ᱟᱹᱰᱤ ᱫᱤᱱ ᱫᱚ ᱚᱲᱟᱜ ᱨᱮᱜᱮ ᱠᱚ ᱦᱩᱭ ᱚᱪᱚᱭᱮᱫ ᱠᱚᱣᱟ ᱟᱫᱚ ᱦᱩᱭ ᱞᱮᱱ ᱠᱷᱟᱱ ᱫᱚ ᱩᱱᱤ ᱫᱷᱟᱹᱭ ᱵᱩᱰᱷᱤ ᱫᱚ ᱦᱩᱭ ᱠᱟᱛᱮ ᱫᱚ ᱟᱫᱚ ᱵᱩᱠᱟᱹ ᱞᱟᱦᱟᱭ ᱜᱮᱫ ᱛᱟᱭᱟ ᱜᱮᱫ ᱠᱟᱛᱮ ᱟᱨ ᱜᱟᱰᱷᱞᱟᱜ ᱞᱟ ᱠᱟᱛᱮᱫ ᱮ ᱛᱚᱯᱟᱭᱟ ᱛᱚᱯᱟ ᱠᱟᱛᱮ ᱫᱚ ᱟᱫᱚ ᱠᱤᱪᱨᱤᱡ ᱠᱚᱭ ᱟᱨᱩᱵᱟ ᱢᱚᱬᱮ ᱢᱟᱦᱟ ᱤᱡ ᱠᱤᱪᱨᱤᱡ ᱠᱚ ᱜᱚᱜᱚ ᱦᱚᱲᱟᱜ ᱠᱤᱪᱨᱤᱡ ᱠᱚ ᱟᱡ ᱜᱚᱣᱟᱜ ᱠᱤᱪᱨᱤᱡ ᱟᱨᱩᱵᱟᱭ ᱥᱟᱯᱷᱟᱼᱥᱟᱯᱷᱤ ᱠᱤᱱᱟᱹᱭ ᱟᱫᱚ ᱢᱚᱬᱮ ᱢᱟᱦᱟ ᱦᱤᱞᱳᱜ ᱫᱚ ᱟᱫᱚ ᱦᱚᱦᱚᱭᱟᱭ ᱰᱟᱹᱵᱨᱟᱹᱜ ᱫᱟᱜ ᱢᱟᱹᱰᱤ ᱞᱟᱹᱜᱤᱫ ᱛᱮᱭ ᱦᱚᱦᱚᱭᱟᱭ ᱫᱮᱞᱟ ᱵᱚᱱ ᱱᱟ ᱰᱟᱹᱵᱨᱟᱹᱜ ᱵᱚᱱ ᱪᱟᱞᱟᱜᱼᱟ ᱟᱨ ᱜᱤᱫᱽᱨᱟᱹ ᱦᱚᱯᱚᱱ ᱟᱨ ᱟᱡ ᱜᱚᱜᱚ ᱫᱚ ᱥᱮᱛᱟᱜ ᱨᱮᱭ ᱰᱟᱹᱵᱨᱟᱹ ᱦᱚᱴᱚ ᱠᱟᱹᱠᱤᱱᱟ ᱟᱨ ᱩᱱᱠᱩ ᱫᱚ ᱜᱚᱴᱟ ᱦᱚᱦᱚ ᱯᱩᱨᱟᱹᱣ ᱠᱟᱛᱮ ᱟᱫᱚ ᱰᱟᱹᱵᱨᱟᱹᱜ ᱠᱚ ᱪᱟᱞᱞᱟᱜᱼᱟ ᱪᱟᱞᱟᱣ ᱵᱟᱲᱟ ᱠᱟᱛᱮ ᱟᱫᱚ ᱩᱱᱤ ᱫᱚ ᱟᱹᱯᱟᱹᱲᱤ ᱟᱨ ᱥᱩᱛᱟᱹᱢ ᱫᱚᱭ ᱤᱫᱤ ᱛᱚᱨᱟᱭᱟ ᱤᱫᱤ ᱛᱚᱨᱟ ᱠᱟᱛᱮ ᱟᱫᱚ ᱫᱟᱜ ᱨᱮᱭ ᱵᱤᱫᱟ ᱵᱤᱫ ᱠᱟᱛᱮ ᱫᱚ ᱟᱫᱚ ᱠᱟᱹᱣᱦᱟᱹ ᱥᱟᱠᱟᱢᱮ ᱦᱮᱡ ᱟᱹᱜᱩᱭᱟ ᱢᱚᱬᱮ ᱜᱚᱴᱮᱱ ᱟᱨ ᱠᱟᱹᱣᱦᱟᱹ ᱥᱟᱠᱟᱢ ᱫᱚ ᱥᱟᱵ ᱠᱟᱜᱼᱟᱭᱮ ᱟᱨ ᱩᱱᱠᱩ ᱫᱚ ᱰᱟᱹᱵᱨᱟᱹᱜ ᱟᱠᱚ ᱟᱨ ᱥᱟᱥᱟᱝ ᱟᱨ ᱥᱩᱱᱩᱢ ᱫᱚᱠᱚ ᱚᱡᱚᱜᱟ ᱟᱨ ᱱᱩᱠᱩ ᱟᱛᱩᱨᱮᱱ ᱦᱚᱲ ᱫᱚ ᱦᱚᱭᱚ ᱠᱟᱛᱮ ᱩᱱᱠᱩ ᱦᱚᱸ ᱰᱟᱹᱵᱨᱟᱹᱜ ᱠᱚ ᱪᱟᱞᱟᱜᱼᱟ ᱥᱩᱱᱩᱢ ᱠᱚ ᱮᱢᱟ ᱠᱚᱣᱟ ᱵᱟᱵᱟ ᱦᱚᱲ ᱫᱚ ᱟᱫᱚ ᱛᱟᱦᱞᱮ ᱦᱤᱡᱩᱜ ᱟᱠᱚ ᱦᱮᱡ ᱠᱟᱛᱮ ᱟᱫᱚ ᱤᱥᱤᱱ ᱵᱟᱥᱟᱝ ᱟᱠᱚ ᱧᱩ ᱥᱩᱲᱟᱹ ᱧᱩ ᱥᱩᱲᱟᱹ ᱤᱥᱤᱱ ᱵᱟᱥᱟᱝ ᱠᱟᱛᱮ ᱟᱫᱚ ᱩᱱᱤ ᱠᱚᱲᱟ ᱫᱚᱭ ᱪᱟᱞᱟᱜᱼᱟ ᱢᱮᱱᱟᱭ ᱫᱮᱞᱟ ᱵᱚᱱ ᱥᱩᱲᱟᱹ ᱤᱥᱤᱥᱱ ᱮᱱᱟ ᱥᱩᱲᱟᱹ ᱯᱮ ᱡᱚᱢ ᱟᱹᱜᱩᱭᱟ ᱟᱫᱚ ᱱᱟᱭᱠᱮ ᱫᱚ ᱞᱟᱦᱟ ᱨᱮᱭ ᱦᱤᱡᱩᱜᱼᱟ ᱞᱟᱦᱟ ᱨᱮ ᱦᱤᱡᱩᱜ ᱠᱟᱛᱮ ᱟᱫᱚ ᱱᱟᱭᱠᱮ ᱫᱚ ᱞᱟᱦᱟ ᱨᱮᱭ ᱡᱚᱢ ᱞᱟᱦᱟᱭᱟ ᱱᱟᱭᱠᱮ ᱡᱚᱢ ᱞᱟᱦᱟ ᱯᱚᱨ ᱟᱫᱚ ᱟᱹᱛᱩ ᱨᱮᱱ ᱦᱮᱲ ᱫᱚᱠᱚ ᱦᱮᱡ ᱮᱱ ᱜᱮ ᱜᱤᱫᱟᱹᱨ ᱠᱚ ᱯᱤᱫᱟᱹᱨ ᱠᱚ ᱟᱫᱚ ᱦᱚᱞᱚᱝ ᱫᱟᱜ ᱠᱚ ᱪᱷᱤᱴᱠᱟᱹᱣᱟᱠᱚᱣᱟ ᱟᱫᱚ ᱧᱩᱛᱩᱢ ᱠᱚᱭ ᱞᱟᱹᱭᱟᱠᱚᱣᱟ ᱟᱫᱚ ᱛᱟᱭᱚᱢ ᱛᱮᱫᱚ ᱟᱫᱚ ᱱᱤᱢ ᱥᱩᱲᱟᱹ ᱟᱫᱚ ᱮᱢᱚᱜ ᱠᱚ ᱫᱷᱩᱨᱟᱹᱜᱼᱟ ᱟᱫᱚ ᱠᱚ ᱡᱚᱢᱟ ᱡᱚᱢ ᱵᱟᱲᱟ ᱠᱟᱛᱮ ᱫᱚ ᱟᱫᱚ ᱟᱫᱚ ᱚᱱᱮ ᱪᱩᱠᱩ ᱯᱤᱴᱷᱟᱹ ᱪᱩᱠᱩ ᱯᱤᱴᱷᱟᱹ ᱫᱚ ᱵᱩᱰᱷᱤᱼᱵᱩᱰᱷᱤ ᱦᱚᱲ ᱫᱚᱭ ᱪᱩᱯᱩᱫ ᱟᱠᱚᱣᱟᱭ ᱪᱩᱠᱩᱫ ᱟᱠᱚᱣᱟᱭ ᱜᱚᱪᱷᱟ ᱨᱮ ᱚᱱᱟ ᱫᱚ ᱚᱠᱚᱭ ᱦᱚᱸ ᱵᱟᱝᱠᱚ ᱧᱮᱞ ᱧᱟᱢᱟ ᱟᱫᱚ ᱡᱚᱢ ᱢᱩᱪᱟᱹᱫ ᱠᱟᱛᱮ ᱫᱚ ᱟᱯᱟᱱ ᱟᱯᱤᱱ ᱵᱚᱱ ᱵᱟᱹᱴᱤ ᱨᱮ ᱡᱟᱦᱟᱸᱱᱟᱜ ᱠᱚ ᱟᱹᱜᱩ ᱠᱟᱜᱼᱟ ᱴᱚᱝᱠᱚᱨ ᱨᱮ ᱚᱱᱟ ᱨᱮ ᱥᱩᱲᱟᱹ ᱫᱚᱠᱚ ᱫᱩᱞᱟᱠᱚᱣᱟ ᱫᱩᱞ ᱵᱟᱲᱟ ᱠᱟᱛᱮ ᱫᱚ ᱟᱫᱚ ᱟᱯᱟᱱ ᱟᱯᱤᱱ ᱚᱲᱟᱜ ᱛᱮᱫᱚᱠᱚ ᱪᱟᱞᱟᱜᱼᱟ